ᱟᱞᱮ ᱱᱚᱣᱟ ᱯᱩᱨᱵᱤ ᱥᱤᱝᱵᱷᱩᱢ ᱦᱚᱱᱚᱛ ᱨᱮ ᱡᱟᱦᱟᱸ ᱵᱟᱦᱟ ᱯᱚᱨᱚᱵᱽ ᱟᱹᱰᱤ ᱢᱚᱡᱽ ᱛᱮᱞᱮ ᱢᱟᱱᱟᱣᱟ ᱡᱟᱦᱟᱸ ᱞᱮᱠᱟ ᱟᱵᱚᱣᱟᱜ ᱥᱟᱶᱛᱟ ᱨᱮᱱᱟᱜ ᱫᱷᱚᱨᱚᱢ ᱯᱚᱨᱚᱵᱽ ᱟᱹᱰᱤ ᱥᱚᱨᱮᱥ ᱯᱚᱨᱚᱵᱽ ᱵᱟᱦᱟ ᱯᱚᱨᱚᱵᱽ ᱟᱵᱚ ᱥᱟᱱᱛᱟᱲᱟᱜ ᱡᱟᱜᱮ ᱱᱚᱣᱟᱫᱚ ᱯᱮ ᱢᱟᱦᱟ ᱵᱚᱱ ᱢᱟᱱᱟᱣᱟ ᱢᱟᱲᱟᱝ ᱫᱤᱱ ᱫᱚ ᱱᱟᱭᱠᱮ ᱥᱮ ᱡᱟᱦᱮᱨ ᱵᱚᱱ ᱫᱟᱞᱚᱵᱟ ᱡᱟᱦᱮᱨ ᱫᱟᱞᱚᱵ ᱠᱟᱛᱮᱫ ᱱᱟᱭᱠᱮ ᱚᱲᱟᱜ ᱨᱮ ᱡᱟᱦᱟᱸ ᱰᱟᱦᱟᱨ ᱫᱚᱱ ᱠᱚ ᱞᱟᱹᱭᱟ ᱰᱟᱦᱟᱨ ᱵᱚᱱ ᱫᱚᱱᱟ ᱠᱚᱲᱟᱼᱠᱩᱲᱤ ᱡᱟᱦᱟᱸᱭ ᱠᱩᱲᱤ ᱫᱚᱠᱚ ᱮᱱᱮᱡᱟ ᱠᱚᱲᱟ ᱫᱚ ᱫᱚᱱ ᱟᱵᱚᱱ ᱟᱨ ᱤᱱᱟᱹ ᱯᱚᱨᱮ ᱡᱟᱦᱟᱸ ᱮᱱᱮᱡ ᱥᱮᱨᱮᱧ ᱥᱮᱨᱮᱧ ᱤᱫᱤ ᱠᱟᱛᱮᱫ ᱵᱚᱸᱜᱟᱼᱵᱩᱨᱩ ᱦᱚᱸᱠᱚ ᱟᱬᱜᱚᱱ ᱛᱟᱵᱚᱱᱟ ᱵᱚᱸᱜᱟᱼᱵᱩᱨᱩ ᱟᱬᱜᱚ ᱠᱟᱛᱮᱫ ᱨᱟᱹᱥᱠᱟᱹ ᱠᱟᱛᱮᱫ ᱡᱟᱦᱟᱸ ᱟᱵᱚᱣᱟᱜ ᱡᱟᱦᱮᱨ ᱡᱟᱦᱮᱨ ᱨᱮᱵᱚᱱ ᱵᱚᱸᱜᱟᱭᱟ ᱡᱟᱦᱮᱨ ᱛᱷᱟᱱ ᱚᱱᱟ ᱡᱟᱦᱮᱨ ᱛᱷᱟᱱ ᱨᱮ ᱫᱟᱞᱚᱵ ᱠᱟᱜ ᱵᱚᱱ ᱡᱟᱦᱟᱸ ᱤᱭᱟᱹ ᱫᱚ ᱵᱚᱸᱜᱟᱼᱵᱩᱨᱩ ᱠᱚ ᱧᱮᱞ ᱟᱹᱜᱩᱭᱟ ᱧᱮᱞ ᱟᱹᱜᱩᱭᱟᱠᱚ ᱚᱠᱟ ᱞᱮᱠᱟ ᱟᱵᱚ ᱢᱚᱫᱽᱫᱷᱮ ᱤᱭᱟᱹ ᱱᱤᱨᱵᱟᱨ ᱟᱛᱮᱫ ᱵᱚᱱ ᱵᱮᱱᱟᱣ ᱠᱟᱜᱼᱟ ᱥᱮ ᱱᱚᱣᱟ ᱟᱵᱚᱣᱟᱜ ᱵᱚᱸᱜᱟᱼᱵᱩᱨᱩ ᱫᱚ ᱟᱹᱰᱤ ᱱᱤᱨᱵᱟᱨ ᱥᱮ ᱥᱟᱯᱷᱟ ᱞᱩᱜᱽᱲᱤᱡ ᱤᱫᱤ ᱠᱟᱛᱮᱫ ᱜᱮᱵᱚᱱ ᱠᱚᱨᱟᱣᱟ ᱚᱱᱟ ᱫᱚᱥᱟᱨ ᱫᱤᱱ ᱫᱚ ᱥᱮᱛᱟᱜ ᱨᱮ ᱡᱚᱛᱚ ᱩᱢ ᱯᱷᱟᱨᱪᱟ ᱠᱟᱛᱮᱫ ᱱᱟᱣᱟ ᱞᱩᱜᱽᱲᱤᱡ ᱦᱚᱨᱚᱜ ᱵᱟᱸᱫᱮ ᱠᱟᱛᱮᱫ ᱴᱟᱢᱟᱠ ᱛᱩᱢᱫᱟᱜ ᱤᱫᱤ ᱠᱟᱛᱮᱫ ᱱᱟᱭᱠᱮ ᱚᱲᱟᱜ ᱠᱷᱚᱱ ᱱᱟᱭᱠᱮ ᱵᱚᱱ ᱫᱟᱨᱟᱢ ᱤᱫᱤᱭᱮᱭᱟ ᱫᱟᱨᱟᱢ ᱤᱫᱤ ᱠᱟᱛᱮᱫ ᱡᱟᱦᱟᱸ ᱞᱮᱠᱟ ᱜᱮ ᱡᱟᱦᱮᱨ ᱵᱚᱱ ᱥᱮᱴᱮᱨᱚᱜᱼᱟ ᱡᱟᱦᱮᱨ ᱥᱮᱴᱮᱨ ᱠᱟᱛᱮᱫ ᱚᱸᱰᱮ ᱡᱟᱦᱮᱨ ᱨᱮ ᱵᱮᱫᱷᱟᱣ ᱟᱹᱪᱩᱨ ᱠᱟᱛᱮᱫ ᱦᱟᱴᱟᱜ ᱵᱚᱸᱜᱟ ᱠᱚᱣᱟᱜ ᱥᱟᱯᱲᱟᱣ ᱡᱟᱦᱟᱸ ᱟᱸᱜ ᱥᱟᱨ ᱠᱟᱹᱯᱤ ᱫᱟᱹᱣᱲᱟᱹ ᱢᱟᱨᱟᱝ ᱵᱩᱨᱩ ᱡᱟᱦᱮᱨ ᱟᱭᱩᱣᱟᱜ ᱥᱮ ᱢᱚᱬᱮ ᱠᱚᱣᱟᱜ ᱥᱟᱢᱟᱱ ᱤᱫᱤ ᱠᱟᱛᱮᱫ ᱵᱚᱱ ᱪᱟᱞᱟᱜᱼᱟ ᱚᱸᱰᱮ ᱱᱟᱭᱠᱮ ᱫᱚᱦᱚᱭᱟᱭ ᱥᱩᱱᱩᱢ ᱥᱤᱸᱫᱩᱨᱮ ᱟᱬᱜᱚᱭᱟ ᱤᱱᱟᱹ ᱯᱚᱨᱮ ᱟᱵᱚ ᱵᱚᱱ ᱮᱱᱮᱡ ᱥᱮᱨᱮᱧᱟ ᱮᱱᱮᱡ ᱥᱮᱨᱮᱧ ᱯᱚᱨᱮ ᱵᱚᱸᱜᱟᱼᱵᱩᱨᱩ ᱠᱚ ᱟᱬᱜᱚᱱᱟ ᱟᱬᱜᱚ ᱠᱟᱛᱮᱫ ᱡᱟᱦᱟᱸ ᱟᱵᱚ ᱥᱟᱱᱛᱷᱟᱞᱟᱜ ᱟᱹᱨᱤᱪᱟᱹᱞᱤ ᱥᱮ ᱵᱟᱦᱟ ᱯᱚᱨᱚᱵᱽ ᱨᱮᱱᱟᱜ ᱪᱮᱫ ᱞᱮᱠᱟᱛᱮ ᱫᱟᱲᱮ ᱡᱟᱦᱟᱸ ᱵᱚᱱ ᱮᱢ ᱠᱤᱱᱟ ᱩᱱᱠᱤᱱ ᱞᱟᱹᱜᱤᱫ ᱡᱟᱦᱟᱸᱭ ᱠᱚ ᱵᱚᱸᱜᱟ ᱟᱠᱟᱱ ᱥᱮ ᱵᱷᱳᱜᱽ ᱥᱮ ᱫᱟᱨᱮ ᱥᱟᱠᱟᱢ ᱟᱹᱜᱩ ᱞᱟᱹᱜᱤᱫ ᱵᱚᱸᱜᱟ ᱠᱚ ᱵᱤᱨ ᱛᱮᱠᱚ ᱪᱟᱞᱟᱜ ᱛᱟᱵᱚᱱᱟ ᱤᱱᱟᱹ ᱯᱚᱨᱮ ᱚᱱᱛᱮ ᱠᱷᱚᱱᱟᱜ ᱦᱮᱡ ᱠᱟᱛᱮᱫ ᱛᱩᱯᱩ ᱵᱟᱲᱟ ᱠᱟᱛᱮᱫ ᱵᱚᱸᱜᱟ ᱠᱚ